ᱤᱧ ᱟᱹᱰᱤ ᱞᱮᱠᱟᱱ ᱥᱮᱨᱮᱧ ᱫᱩᱨᱟᱹᱝ ᱤᱧ ᱵᱟᱲᱟᱭ ᱠᱟᱫᱟ ᱡᱚᱛᱷᱟᱛ ᱥᱟᱹᱦᱤᱡ ᱟᱢᱟᱰᱟᱣ ᱥᱮ ᱦᱚᱲ ᱨᱮᱭᱟᱜ ᱟᱪᱟᱨ ᱵᱮᱵᱷᱟᱨ ᱦᱚᱧ ᱵᱟᱲᱟᱭ ᱟᱠᱟᱫᱼᱟ ᱟᱹᱰᱤ ᱥᱮᱨᱮᱧ ᱫᱚᱝ ᱞᱟᱜᱽᱬᱮ ᱰᱟᱦᱟᱨ ᱵᱟᱦᱟ ᱥᱚᱦᱚᱨᱟᱭ ᱦᱩᱭ ᱠᱟᱱ ᱥᱮᱨᱮᱧ ᱥᱟᱶᱛᱮ ᱴᱨᱟᱰᱤᱥᱳᱱᱟᱞ ᱥᱮᱨᱮᱧ ᱦᱚᱧ ᱥᱮᱬᱟ ᱟᱠᱟᱫᱟ ᱚᱱᱟ ᱠᱷᱚᱱ ᱨᱚᱢᱚᱡᱽ ᱥᱮᱨᱮᱧ ᱫᱚ ᱦᱩᱭᱩᱜ ᱠᱟᱱᱟ ᱞᱟᱜᱽᱬᱮ ᱥᱮᱨᱮᱧ ᱟᱢ ᱢᱟ ᱥᱟᱺᱜᱤᱧ ᱫᱤᱥᱚᱢ ᱨᱮ ᱤᱧᱢᱟ ᱟᱹᱛᱩ ᱫᱤᱥᱚᱢ ᱨᱮ ᱪᱟᱸᱫᱚ ᱫᱟᱭᱟᱜ ᱢᱮᱥᱮ ᱪᱟᱸᱫᱚ ᱢᱟᱭᱟᱜ ᱢᱮᱥᱮ ᱵᱩᱜᱤ ᱨᱮᱜᱮ ᱥᱮ ᱪᱟᱸᱫᱚ ᱫᱚᱦᱚ ᱠᱟᱹᱞᱤᱧ ᱢᱮ ᱡᱟᱦᱟᱸ ᱛᱤᱥᱚᱜ ᱠᱚᱨᱮ ᱦᱤᱡᱩᱜ ᱥᱮᱱᱚᱜ ᱠᱚᱨᱮ ᱢᱚᱱ ᱜᱚᱨᱚᱡᱽ ᱫᱩᱞᱟᱹᱲ ᱪᱟᱞ ᱠᱟᱜ ᱵᱤᱱ ᱱᱟᱯᱟᱭ ᱨᱮᱜᱮᱞᱤᱧ ᱛᱟᱦᱮᱱᱚᱜ ᱱᱟᱯᱟᱭ ᱨᱮᱜᱮᱞᱤᱧ ᱥᱩᱞᱩᱠ ᱥᱚᱝᱥᱟᱨ ᱜᱷᱟᱨᱚᱸᱡᱟ ᱚᱱᱟ ᱤᱫᱤ ᱠᱟᱛᱮᱫ ᱟᱹᱵᱤᱱᱟᱜ ᱥᱟᱹᱨᱤᱜᱮ ᱱᱟᱯᱟᱭ ᱛᱟᱦᱮᱸᱭᱮ ᱱᱟ ᱟᱢ ᱴᱷᱮᱱ ᱞᱟᱥᱟᱬᱦᱮᱫ ᱡᱚᱦᱟᱨ